ᱥᱟᱱᱛᱟᱲᱤ ᱯᱟᱹᱨᱥᱤ ᱵᱟᱹᱲᱤᱡ ᱦᱩᱫᱤᱥ ᱫᱚ ᱡᱮᱢᱚᱱ ᱮᱴᱟᱜ ᱴᱚᱴᱷᱟ ᱛᱮᱵᱚᱱ ᱨᱚᱲᱮᱫ ᱠᱟᱱᱟ ᱵᱮᱝᱜᱚᱞ ᱨᱮᱫᱚ ᱵᱟᱝᱞᱟ ᱛᱮ ᱚᱲᱤᱥᱟ ᱨᱮᱫᱚ ᱚᱲᱤᱭᱟ ᱛᱮ ᱯᱟᱧᱡᱟᱵᱽ ᱨᱮᱫᱚ ᱯᱟᱧᱡᱟᱵᱽ ᱛᱮ ᱚᱱᱟ ᱠᱚᱜᱮ ᱵᱟᱹᱲᱤᱡ ᱴᱚᱴᱷᱟ ᱫᱚ ᱡᱮᱢᱚᱱ ᱦᱚᱲ ᱛᱮᱜᱮ ᱵᱚᱱ ᱨᱚᱲ